ᱟᱵᱚ ᱡᱟᱦᱟᱸᱞᱮᱠᱟ ᱯᱟᱛᱲᱟ ᱵᱚ ᱵᱮᱱᱟᱣᱟ ᱯᱷᱩᱲᱩᱜ ᱵᱚ ᱵᱮᱱᱟᱣᱟ ᱟᱨᱦᱚᱸ ᱱᱟᱦᱮᱞ ᱵᱚ ᱵᱮᱱᱟᱣᱟ ᱯᱟᱨᱠᱚᱢ ᱵᱚ ᱵᱮᱱᱟᱣᱟ ᱱᱚᱣᱟᱠᱚ ᱟᱵᱚ ᱵᱮᱱᱟᱣᱛᱮ ᱟᱵᱚ ᱥᱟᱱᱛᱟᱲ ᱱᱚᱭᱟᱹᱛᱮ ᱟᱵᱚ ᱵᱚ ᱱᱤᱭᱟᱹ ᱵᱮᱱᱟᱣᱛᱮ ᱟᱵᱚ ᱠᱚᱠᱚ ᱴᱷᱤᱠᱟᱹ ᱵᱚᱱᱟ ᱡᱮ ᱟᱵᱚ ᱟᱵᱚ ᱚᱲᱟᱜᱼᱫᱩᱭᱟᱹᱨᱠᱚ ᱵᱮᱱᱟᱣᱨᱮ ᱟᱵᱚᱣᱟᱜ ᱴᱷᱤᱠᱟᱹ ᱵᱚᱱᱟ ᱠᱚ ᱡᱮ ᱱᱚᱣᱟᱫᱚ ᱥᱟᱱᱛᱟᱲ ᱚᱲᱟᱜ ᱠᱟᱱᱟ ᱯᱚᱛᱟᱣ ᱠᱟᱜᱼᱟ ᱵᱚ ᱨᱚᱝ ᱠᱟᱜᱼᱟ ᱵᱚ ᱵᱷᱤᱛ ᱠᱚᱵᱚ ᱯᱚᱛᱟᱣ ᱠᱟᱜᱼᱟ ᱟᱨ ᱟᱵᱚ ᱥᱟᱱᱛᱟᱲ ᱥᱮᱫᱟᱭᱫᱚ ᱰᱷᱤᱝᱠᱤ ᱛᱮᱵᱚ ᱦᱩᱲᱩᱝ ᱛᱟᱦᱮᱸᱫᱼᱟ ᱰᱷᱤᱝᱠᱤ ᱨᱮᱵᱚ ᱦᱩᱲᱩᱝ ᱛᱟᱦᱮᱸᱫᱼᱟ ᱦᱩᱲᱩᱼᱪᱟᱣᱞᱮ ᱥᱚᱜ ᱛᱟᱦᱮᱸᱫ ᱟᱵᱚ ᱱᱚᱝᱠᱟ ᱠᱟᱛᱮᱵᱚ ᱡᱚᱢ ᱵᱟᱲᱟ ᱟᱠᱟᱫᱼᱟ ᱥᱟᱜᱟᱫ ᱪᱟᱣᱞᱮ ᱚᱱᱟᱛᱮ ᱚᱱᱟᱛᱮ ᱫᱟᱠᱟ ᱠᱟᱛᱮᱫ ᱵᱚ ᱡᱚᱢ ᱟᱠᱟᱫᱼᱟ ᱟᱨ ᱟᱵᱚ ᱥᱟᱱᱛᱟᱲᱫᱚ ᱡᱟᱦᱮᱨ ᱠᱚᱨᱮᱵᱚ ᱵᱚᱸᱜᱟᱜᱼᱟ ᱟᱨ ᱟᱵᱚ ᱥᱟᱱᱛᱟᱲᱫᱚ ᱟᱜᱼᱥᱟᱨ ᱠᱚᱵᱚ ᱵᱮᱱᱟᱣᱟ ᱟᱨ ᱚᱱᱟ ᱟᱜᱼᱥᱟᱨ ᱪᱤᱱᱦᱟᱹ ᱜᱮᱛᱟᱵᱚ ᱡᱮ ᱱᱚᱣᱟ ᱡᱮ ᱱᱩᱠᱩᱫᱚ ᱟᱵᱚ ᱟᱫᱤᱵᱟᱥᱤ ᱥᱮ ᱥᱟᱱᱛᱟᱲ ᱠᱟᱱᱟᱵᱚ ᱟᱵᱚ ᱱᱤᱭᱟᱹ ᱛᱮᱜᱮᱵᱚ ᱱᱤᱭᱟᱹ ᱛᱮᱜᱮᱠᱚ ᱪᱤᱱᱦᱟᱹᱵᱚᱱᱟ ᱟᱵᱚᱫᱚ